ᱦᱮᱸ ᱤᱧᱫᱚ ᱠᱷᱟᱛᱲᱟ ᱴᱚᱴᱷᱟᱨᱮᱱ ᱠᱟᱹᱱᱟᱹᱧ ᱟᱞᱮᱭᱟᱜ ᱴᱚᱴᱷᱟ ᱨᱮ ᱡᱟᱹᱫᱩ ᱚᱲᱟᱜ ᱢᱮᱱᱟᱜ ᱜᱮᱭᱟ ᱢᱮᱱᱠᱷᱟᱱ ᱥᱟᱺᱜᱤᱧ ᱨᱮ ᱢᱮᱱᱟᱜᱼᱟ ᱡᱮᱢᱚᱱ ᱨᱟᱭᱯᱩᱨ ᱢᱮᱱᱟᱜᱼᱟ ᱵᱟᱸᱠᱩᱲᱟ ᱢᱮᱱᱟᱜᱼᱟ ᱚᱱᱠᱟᱜᱮ ᱥᱠᱩᱞ ᱜᱤᱫᱽᱨᱟᱹ ᱫᱚ ᱤᱫᱤ ᱜᱟᱱᱚᱜ ᱜᱮᱭᱟ ᱟᱨ ᱤᱫᱤ ᱜᱟᱱᱚᱜ ᱜᱮᱭᱟ ᱢᱮᱱᱠᱷᱟᱱ ᱥᱩᱨᱼᱥᱩᱯᱩᱨ ᱨᱮᱫᱚ ᱵᱟᱹᱱᱩᱜᱼᱟ ᱥᱟᱺᱜᱤᱧ ᱨᱮ ᱢᱮᱱᱟᱜᱼᱟ ᱚᱱᱟᱛᱮ ᱢᱟᱱᱮ ᱠᱟᱹᱴᱤᱡ ᱮᱸᱴᱠᱮᱴᱚᱲᱮ ᱦᱩᱭᱩᱜᱼᱟ ᱢᱮᱱᱠᱷᱟᱱ ᱴᱨᱤᱯ ᱫᱚ ᱦᱩᱭᱩᱜ ᱜᱮᱭᱟ